ᱦᱮᱸ ᱦᱮᱞᱳ ᱢᱮᱱᱫᱟᱹᱧ ᱪᱮᱫ ᱟᱢᱟᱜ ᱫᱚᱠᱟᱱ ᱨᱮ ᱡᱮ ᱪᱮᱫ ᱪᱮᱫ ᱠᱚ ᱡᱚᱢᱟᱜ ᱢᱮᱱᱟᱜᱼᱟ ᱡᱮ ᱠᱮᱹᱠ ᱢᱮᱱᱟᱜᱼᱟ ᱥᱮ ᱟᱭᱤᱥᱠᱨᱤᱢ ᱥᱮ ᱯᱟᱣᱨᱩᱴᱤ ᱥᱮ ᱪᱮᱫ ᱠᱚ ᱢᱮᱱᱟᱜᱼᱟ ᱤᱧ ᱡᱚᱢᱟᱜ ᱤᱧ ᱚᱰᱟᱨᱟ ᱟᱢᱟᱜ ᱫᱚᱠᱟᱱ ᱠᱷᱚᱡ ᱥᱤᱵᱤᱞ ᱜᱮᱭᱟ ᱥᱮ ᱥᱟᱵᱟᱜ ᱜᱮᱭᱟ ᱥᱮ ᱦᱮᱲᱮᱢ ᱜᱮᱭᱟ ᱥᱮ ᱵᱟᱝ ᱦᱮᱲᱮᱢᱟ ᱥᱮ ᱪᱮᱫᱞᱮᱠᱟ ᱫᱟᱢ ᱤᱥᱠᱨᱤᱢ ᱨᱮᱭᱟᱜ ᱫᱟᱢ ᱪᱮᱫᱞᱮᱠᱟᱢ ᱦᱟᱛᱟᱣᱟ ᱟᱨ ᱤᱭᱟᱹ ᱠᱮᱹᱠ ᱨᱮᱭᱟᱜ ᱫᱟᱢ ᱪᱮᱫ ᱞᱮᱠᱟᱢ ᱦᱟᱛᱟᱣᱟ ᱤᱧ ᱱᱚᱣᱟ ᱠᱚᱧ ᱚᱰᱟᱨ ᱫᱟᱹᱧ ᱮᱢᱟᱣᱟᱹᱧ ᱢᱮ ᱠᱤᱨᱤᱧ ᱫᱚᱠᱟᱱ ᱫᱟᱨ ᱟᱸᱡᱚᱢ ᱫᱟᱢ ᱥᱮ ᱵᱟᱝ